ᱟᱵᱚ ᱡᱷᱟᱨᱠᱷᱚᱸᱰᱨᱮ ᱟᱹᱰᱤ ᱠᱤᱪᱷᱩ ᱥᱤᱨᱡᱟᱹᱣ ᱟᱠᱟᱱ

ᱠᱚᱛᱮ ᱮᱱᱮᱡᱼᱥᱮᱨᱮᱧ ᱟᱨ ᱮᱱᱮᱡᱼᱥᱮᱨᱮᱧ ᱠᱚᱛᱮ ᱯᱚᱛᱚᱵ ᱯᱚᱛᱚᱵ ᱯᱩᱛᱷᱤᱛᱮ ᱵᱮᱱᱟᱣ ᱟᱠᱟᱱ ᱮᱱᱮᱡᱼᱥᱮᱨᱮᱧ ᱟᱹᱰᱤ ᱨᱟᱹᱥᱠᱟᱹ ᱦᱟᱦᱟᱲᱟᱜ ᱜᱮ ᱦᱟᱱᱟᱼᱱᱷᱟᱣᱟ ᱫᱚᱦᱚ ᱟᱹᱜᱩ ᱟᱠᱟᱫᱠᱚ ᱟᱹᱜᱤᱞ ᱦᱟᱯᱲᱟᱢ ᱠᱷᱚᱱ ᱮᱱᱮᱡᱼᱥᱮᱨᱮᱧ ᱟᱨ ᱱᱤᱛᱦᱚᱸ ᱚᱱᱟ ᱮᱱᱮᱡᱼᱥᱮᱨᱮᱧ ᱟᱵᱚᱣᱟᱜ ᱢᱮᱱᱟᱜ ᱜᱮᱭᱟ ᱪᱮᱫ ᱞᱮᱠᱟᱛᱮ ᱞᱟᱭᱼᱞᱟᱠᱪᱟᱨ ᱟᱵᱚᱵᱚᱱ ᱟᱨᱦᱚᱸ ᱟᱹᱠᱷᱤᱨᱫᱤᱱ ᱟᱵᱚᱵᱚᱱ ᱫᱚᱦᱚᱭᱟ ᱟᱵᱚ ᱡᱷᱟᱨᱠᱷᱚᱸᱰ ᱯᱚᱱᱚᱛᱨᱮ ᱡᱮ ᱱᱚᱣᱟ ᱵᱟᱹᱭᱼᱵᱟᱹᱭᱛᱮ ᱟᱵᱚᱣᱟᱜ ᱮᱱᱮᱡᱼᱥᱮᱨᱮᱧ ᱞᱟᱠᱪᱟᱨ ᱢᱩᱪᱟᱹᱫᱚᱜ ᱠᱟᱱ ᱚᱱᱠᱟᱜᱮ ᱟᱵᱚ ᱱᱤᱛᱚᱜ ᱟᱵᱚᱦᱚᱸ ᱟᱵᱚᱣᱟᱜ ᱮᱱᱮᱡ ᱟᱨ ᱥᱮᱨᱮᱧ ᱵᱟᱝ ᱫᱚᱝ ᱞᱟᱜᱽᱬᱮ ᱮᱱᱮᱡ ᱟᱹᱰᱤ ᱠᱤᱪᱷᱩ ᱱᱟᱱᱟᱼᱦᱩᱱᱟᱹᱨ ᱮᱱᱮᱡ ᱢᱮᱱᱟᱜ ᱛᱟᱵᱚᱱᱟ ᱵᱟᱹᱭᱼᱵᱟᱹᱭᱛᱮ ᱱᱚᱣᱟ ᱠᱚᱦᱚᱸ ᱞᱚᱯᱚᱜ ᱟᱠᱟᱱᱟ ᱮᱱᱮᱡᱼᱥᱮᱨᱮᱧ ᱠᱚ ᱡᱮᱢᱚᱱ ᱟᱵᱚᱵᱚᱱ ᱵᱟᱧᱪᱟᱣ ᱫᱟᱲᱮᱭᱟᱜ ᱢᱟ ᱟᱵᱚᱣᱟᱜ ᱯᱚᱨᱚᱢᱯᱚᱨᱟ ᱨᱚᱲ ᱨᱚᱲ ᱟᱲᱟᱝ ᱠᱚᱦᱚᱸ ᱡᱮᱢᱚᱱ ᱟᱱᱚᱣᱟᱜ ᱛᱮᱵᱚᱱ ᱨᱚᱲᱮᱫᱼᱟ ᱵᱚᱱ ᱟᱵᱚᱣᱟᱜ ᱛᱮᱵᱚᱱ ᱚᱞ ᱠᱚᱦᱚᱸ ᱵᱚᱱ ᱪᱮᱫᱢᱟ ᱢᱮᱱᱛᱮ ᱟᱨ ᱟᱵᱚᱣᱟᱜ ᱚᱞᱦᱚᱸ ᱦᱟᱨᱟᱼᱵᱩᱨᱩᱜ ᱢᱟ ᱟᱨ ᱛᱮᱦᱮᱧ ᱡᱟᱦᱟᱸᱞᱮᱠᱟ ᱦᱚᱲᱟᱜ ᱚᱞ ᱠᱚ ᱢᱮᱱᱟᱜᱼᱟ ᱫᱤᱥᱚᱢᱨᱮ ᱚᱱᱠᱟᱜᱮ ᱡᱮᱢᱚᱱ ᱟᱵᱚᱣᱟᱜ ᱚᱞᱦᱚᱸ ᱯᱟᱥᱱᱟᱜ ᱛᱟᱵᱚᱱ ᱢᱟ